ᱤᱧ ᱫᱚ ᱢᱮᱨᱢ ᱠᱚ ᱰᱟᱝᱨᱟ ᱠᱚᱧ ᱟᱹᱥᱩᱞ ᱠᱚᱣᱟ ᱟᱨ ᱢᱤᱫ ᱴᱮᱱ ᱢᱮᱨᱚᱢ ᱮ ᱨᱩᱣᱟᱹᱜ ᱠᱟᱱ ᱛᱤᱧᱟᱹ ᱟᱫᱚ ᱟᱫᱚ ᱚᱲᱟᱜ ᱨᱮ ᱤᱧ ᱦᱟᱱᱦᱟᱨᱤᱧᱼᱦᱚᱧᱦᱟᱨᱤᱧ ᱦᱮᱱᱟᱜ ᱠᱤᱱᱟᱹ ᱦᱚᱧᱦᱟᱨᱤᱧ ᱟᱭᱳᱼᱵᱟᱵᱟ ᱦᱚᱧᱦᱟᱨᱤᱧ ᱵᱟᱵᱟ ᱦᱮᱱᱟᱭᱟ ᱩᱱᱤ ᱜᱮ ᱠᱩᱞᱤ ᱠᱮᱫ ᱠᱤᱱᱟᱹᱧ ᱩᱱᱠᱤᱱ ᱴᱷᱮᱱ ᱯᱚᱨᱟᱢᱚᱨᱥᱚᱧ ᱦᱟᱛ ᱠᱮᱫᱟ ᱡᱮ ᱱᱩᱭ ᱢᱮᱨᱚᱢᱮ ᱨᱩᱣᱟᱹᱜ ᱠᱟᱱ ᱛᱤᱧᱟᱹ ᱱᱩᱭ ᱢᱮᱨᱚᱢ ᱫᱚ ᱪᱮᱠᱟᱹ ᱠᱟᱛᱮᱫ ᱪᱮᱠᱟᱹᱭᱮ ᱦᱩᱭᱩᱜᱼᱟ ᱟᱫᱚ ᱩᱱᱠᱤᱱ ᱠᱤᱱ ᱢᱮᱱ ᱠᱮᱫᱟ ᱛᱟᱦᱚᱞᱮ ᱱᱩᱭ ᱢᱮᱨᱚᱢ ᱫᱚ ᱟᱵᱚ ᱯᱷᱮᱰ ᱨᱮᱜᱮ ᱦᱚᱯᱤᱴᱟᱞ ᱢᱮᱱᱟᱜᱼᱟ ᱢᱮᱨᱚᱢ ᱯᱚᱥᱩ ᱦᱚᱥᱯᱤᱴᱟᱞ ᱚᱸᱰᱮ ᱤᱫᱤᱭᱮ ᱦᱩᱭᱩᱜᱼᱟ ᱚᱸᱰᱮ ᱤᱫᱤ ᱠᱟᱛᱮᱫ ᱪᱤᱠᱤᱛᱥᱟ ᱦᱚᱪᱚᱭᱮ ᱦᱩᱭᱩᱜᱼᱟ ᱧᱮᱞ ᱦᱚᱪᱚᱭᱮ ᱦᱩᱭᱩᱜᱼᱟ ᱪᱮᱫ ᱠᱟᱨᱚᱱ ᱛᱮ ᱱᱩᱭ ᱢᱮᱨᱚᱢᱮ ᱱᱚᱝᱠᱟᱜ ᱠᱟᱱᱟ ᱤᱫᱤ ᱠᱮᱫᱮᱭᱟᱹᱧ ᱤᱫᱤ ᱠᱟᱛᱮᱫ ᱩᱱᱤ ᱢᱮᱨᱚᱢ ᱪᱤᱠᱤᱛᱥᱟ ᱵᱟᱲᱟ ᱠᱮᱫᱮᱭᱟ ᱠᱚ ᱯᱟᱹᱴᱤ ᱠᱮᱫᱮᱭᱟ ᱠᱚ ᱨᱟᱱ ᱠᱚ ᱡᱚᱢ ᱦᱚᱪᱚ ᱠᱮᱫᱮᱭᱟ ᱚᱸᱰᱮ ᱫᱚ ᱟᱭᱢᱟ ᱯᱚᱭᱥᱟ ᱫᱚ ᱟᱭᱢᱟ ᱯᱚᱭᱥᱟ ᱫᱚ ᱵᱟᱝ ᱠᱚ ᱦᱟᱛ ᱞᱮᱫ ᱛᱤᱧᱟ ᱛᱷᱚᱲᱟ ᱯᱚᱭᱥᱟ ᱠᱚ ᱦᱟᱛ ᱠᱮᱫᱟ ᱚᱛᱷᱚᱪᱚ ᱛᱟᱭᱚᱢ ᱛᱮ ᱢᱤᱫᱴᱟᱝ ᱞᱟᱹᱴᱩ ᱰᱟᱝᱨᱟᱭ ᱨᱩᱣᱟᱹᱜ ᱠᱟᱱ ᱛᱤᱧᱟᱹ ᱩᱱᱤ ᱰᱟᱝᱨᱟ ᱛᱷᱚᱨ ᱵᱟᱹᱧ ᱤᱫᱤ ᱫᱟᱲᱮᱭᱟ ᱩᱱᱤ ᱰᱟᱝᱨᱟ ᱞᱟᱹᱜᱤᱫ ᱛᱮ ᱢᱤᱫᱴᱮᱱ ᱯᱨᱟᱭᱵᱷᱮᱴ ᱰᱟᱠᱛᱟᱨᱮᱧ ᱯᱷᱳᱱ ᱟᱫᱮᱭᱟ ᱩᱱᱤ ᱦᱮᱡ ᱱᱟᱭ ᱩᱱᱤ ᱦᱮᱡ ᱠᱟᱛᱮᱫ ᱪᱤᱠᱤᱛᱥᱟ ᱵᱟᱲᱟ ᱠᱮᱫᱮᱭᱟᱭ ᱨᱟᱱ ᱠᱚᱭ ᱮᱢᱟ ᱵᱟᱲᱟ ᱟᱫᱮᱭᱟ ᱟᱨ ᱩᱱᱤ ᱱᱤᱛᱚᱜ ᱚᱱᱠᱟ ᱯᱚᱭᱥᱟ ᱦᱟᱛ ᱠᱮᱫ ᱜᱮᱭᱟ ᱦᱟᱛ ᱫᱚ ᱠᱤᱪᱷᱩᱜᱟᱱ ᱵᱟᱝ ᱠᱤᱪᱷᱩ ᱯᱚᱭᱥᱟ ᱦᱟᱛ ᱠᱮᱫ ᱜᱮᱭᱟ ᱦᱮᱡ ᱠᱟᱱᱟᱭ ᱵᱟᱭ ᱦᱟᱛᱟ ᱟᱨ ᱱᱤᱛᱚᱜ ᱢᱮᱨᱚᱢ ᱠᱚ ᱦᱚᱸ ᱢᱚᱡᱛᱮ ᱡᱚᱜᱟᱣ ᱦᱩᱭᱩᱜ ᱠᱟᱱᱟ ᱩᱱᱠᱩ ᱢᱮᱨᱚᱢ ᱞᱟᱹᱜᱤᱫ ᱛᱮ ᱫᱟᱜ ᱫᱤᱱ ᱫᱚ ᱵᱟᱝ ᱞᱚᱦᱚᱫ ᱦᱚᱪᱚ ᱠᱚ ᱦᱩᱭᱩᱜᱼᱟ ᱟᱨ ᱫᱟᱜ ᱫᱤᱱ ᱫᱚ ᱢᱚᱡᱽᱛᱮ ᱫᱚᱦᱚ ᱠᱚ ᱦᱩᱭᱩᱜᱼᱟ ᱟᱨ ᱨᱮᱸᱜᱮᱡ ᱛᱮᱦᱚᱸ ᱵᱟᱝ ᱫᱚᱦᱚ ᱠᱚ ᱦᱩᱭᱩᱜᱼᱟ ᱢᱤᱫ ᱨᱚᱠᱚᱢ ᱩᱱᱠᱩ ᱫᱚ ᱧᱮᱞ ᱠᱚ ᱦᱩᱭᱩᱜᱼᱟ ᱜᱷᱟᱥ ᱠᱚᱜᱮ ᱟᱹᱜᱩ ᱠᱚ ᱦᱩᱭᱩᱜᱼᱟ ᱯᱟᱞᱦᱟ ᱠᱚᱜᱮ ᱟᱹᱜᱩ ᱠᱚ ᱦᱩᱭᱩᱜᱼᱟ ᱚᱱᱟ ᱠᱚ ᱡᱚᱢ ᱦᱚᱪᱚ ᱠᱚ ᱦᱩᱭᱩᱜᱼᱟ ᱢᱚᱡᱽ ᱛᱮᱢ ᱫᱚᱦᱚ ᱞᱮᱠᱷᱟᱡ ᱢᱚᱡᱽ ᱠᱚ ᱛᱟᱦᱮᱱᱟ ᱟᱨ ᱡᱚᱫᱤ ᱵᱟᱢ ᱡᱚᱢ ᱦᱚᱪᱚᱭᱟ ᱟᱫᱚ ᱚᱠᱟᱨᱮ ᱢᱚᱡᱽᱼᱮ ᱛᱟᱦᱮᱱᱟ ᱚᱱᱟᱛᱮ ᱨᱮᱸᱜᱮᱡ ᱛᱮᱠᱚ ᱛᱟᱦᱮᱱ ᱠᱷᱟᱡ ᱦᱚᱸ ᱢᱮᱨᱚᱢ ᱫᱚᱠᱚ ᱨᱩᱭᱟᱹᱜᱼᱟ ᱫᱟᱜ ᱨᱮᱠᱚ ᱞᱚᱦᱚᱫ ᱞᱮᱱ ᱠᱷᱟᱡ ᱠᱚ ᱢᱟᱫᱟ ᱠᱚ ᱧᱟᱢ ᱠᱚᱣᱟ ᱚᱱᱟ ᱠᱷᱟᱹᱛᱤᱨ ᱛᱮ ᱢᱚᱡᱛᱮ ᱢᱮᱨᱚᱢ ᱫᱚ ᱡᱚᱜᱟᱣ ᱡᱚᱛᱚᱱ ᱛᱮ ᱫᱚᱦᱚ ᱠᱚ ᱦᱩᱭᱩᱜᱼᱟ ᱟᱨ ᱢᱚᱡᱽᱛᱮ ᱧᱮᱞ ᱠᱚ ᱦᱩᱭᱩᱜᱼᱟ ᱴᱟᱭᱤᱢ ᱨᱮ ᱫᱟᱜ ᱠᱚ ᱫᱩᱞ ᱟᱠᱚ ᱦᱩᱭᱩᱜᱼᱟ ᱜᱷᱟᱥ ᱠᱚ ᱯᱟᱞᱦᱟ ᱠᱚ ᱜᱮᱫ ᱟᱹᱜᱩ ᱠᱚ ᱦᱩᱭᱩᱜᱼᱟ ᱚᱱᱟ ᱠᱚ ᱡᱚᱢ ᱦᱚᱪᱚ ᱠᱚ ᱦᱩᱭᱩᱜᱼᱟ ᱚᱱᱟ ᱠᱚ ᱡᱚᱫᱤ ᱴᱷᱤᱠ ᱢᱚᱛᱚᱱ ᱡᱚᱢ ᱦᱚᱪᱚ ᱞᱮᱠᱚ ᱠᱷᱟᱡ ᱫᱚ ᱡᱟᱦᱟᱱ ᱚᱥᱚᱵᱤᱛᱟ ᱫᱚ ᱵᱟᱝ ᱦᱩᱭᱩᱜ ᱛᱟᱠᱚᱣᱟ ᱵᱟᱝ